ᱱᱚᱣᱟ ᱯᱩᱨᱩᱞᱤᱭᱟᱹ ᱦᱚᱱᱚᱛᱨᱮᱫᱚ ᱦᱩᱭᱩᱜ ᱠᱟᱱᱟ ᱱᱚᱣᱟᱫᱚ ᱥᱤᱛᱩᱝᱫᱤᱱ ᱫᱚ ᱟᱹᱰᱤ ᱡᱳᱨᱮ ᱥᱤᱛᱩᱝᱼᱟ ᱨᱟᱵᱟᱝ ᱫᱤᱱᱦᱚᱸ ᱟᱹᱰᱤ ᱨᱟᱵᱟᱝᱼᱟ ᱥᱮᱨᱢᱟ ᱡᱟᱹᱲᱤ ᱡᱚᱠᱷᱚᱱᱮ ᱮᱦᱚᱵᱟ ᱛᱚᱠᱷᱚᱱ ᱦᱩᱞᱩᱭ ᱦᱩᱞᱩᱭ ᱟᱨ ᱱᱚᱸᱰᱮᱱᱟᱜ ᱦᱟᱥᱟ ᱫᱚ ᱟᱨᱟᱜ ᱢᱮᱥᱟ ᱫᱷᱤᱨᱤ ᱢᱮᱥᱟ ᱠᱚ ᱢᱮᱱᱟᱜᱼᱟ ᱪᱟᱥᱵᱟᱥ ᱫᱚ ᱜᱚᱴᱟ ᱮᱞᱟᱠᱟ ᱫᱚ ᱠᱷᱩᱵ ᱮᱠᱴᱟᱫᱚ ᱵᱟᱝ ᱦᱩᱭᱩᱜᱼᱟ ᱱᱚᱣᱟ ᱡᱟᱦᱟᱸᱠᱚ ᱢᱮᱛᱟᱜ ᱠᱟᱱᱟ ᱟᱢᱚᱱ ᱫᱷᱟᱱ ᱟᱥᱟᱲ ᱥᱟᱱ ᱵᱚᱸᱜᱟ ᱡᱟᱦᱟᱸᱠᱚ ᱨᱚᱦᱚᱭᱟ ᱛᱚ ᱚᱱᱟ ᱡᱩᱫᱤ ᱫᱟᱜ ᱡᱟᱲᱤ ᱴᱷᱤᱠᱴᱷᱟᱠᱼᱮ ᱠᱩᱲᱟᱹᱣᱟ ᱛᱟᱦᱚᱞᱮ ᱠᱷᱟᱱᱫᱚ ᱢᱚᱴᱟᱢᱩᱴᱤ ᱱᱚᱸᱰᱮᱱᱠᱚ ᱢᱟᱹᱱᱢᱤ ᱫᱚ ᱡᱚᱢᱛᱮᱫᱚ ᱠᱚ ᱠᱮᱴᱮᱡᱚᱜ ᱜᱮᱭᱟ ᱢᱮᱱᱠᱷᱟᱱ ᱧᱮᱞᱚᱜᱚᱼᱟ ᱡᱮ ᱚᱠᱟ ᱥᱮᱨᱢᱟᱫᱚ ᱵᱟᱭ ᱫᱟᱜ ᱡᱟᱹᱲᱤ ᱴᱷᱤᱠ ᱵᱟᱝ ᱦᱩᱭᱩᱜᱛᱮ ᱡᱟᱦᱟᱸ ᱫᱚᱠᱚ ᱢᱮᱛᱟᱜ ᱠᱟᱱᱟ ᱟᱢᱚᱱ ᱫᱷᱟᱱ ᱟᱢᱚᱱ ᱦᱩᱲᱩ ᱛᱚ ᱚᱱᱟᱫᱚ ᱚᱱᱮᱠ ᱥᱩᱢᱟᱹᱭ ᱥᱤᱭᱟᱹᱛ ᱠᱚᱦᱚᱸ ᱵᱟᱭ ᱧᱟᱢᱟ ᱱᱚᱸᱰᱮ ᱚᱱᱠᱟᱱᱟᱜ ᱜᱟᱰᱟ ᱯᱩᱠᱷᱨᱤ ᱦᱚᱸ ᱵᱟᱹᱱᱩᱜᱼᱟ ᱟᱨ ᱡᱟᱦᱟᱸᱠᱚ ᱰᱤᱯ ᱴᱤᱣᱩᱵᱚᱭᱮᱞ ᱥᱮ ᱥᱮᱞᱚᱠᱚ ᱢᱮᱛᱟᱜ ᱠᱟᱱᱟ ᱚᱱᱠᱟᱱᱟᱜ ᱵᱮᱵᱚᱥᱛᱟ ᱦᱚᱸ ᱵᱟᱹᱱᱩᱜ ᱟᱱ ᱟᱨ ᱚᱱᱟᱠᱚ ᱵᱮᱵᱚᱛᱟ ᱡᱩᱫᱤ ᱛᱮᱦᱮᱸᱠᱚᱜᱼᱟ ᱛᱟᱦᱚᱞᱮ ᱠᱷᱟᱱ ᱯᱩᱨᱩᱞᱤᱭᱟᱹ ᱡᱮᱞᱟ ᱨᱮᱦᱚᱸ ᱟᱭᱢᱟ ᱨᱚᱠᱚᱢ ᱪᱟᱥ ᱜᱟᱱᱠᱚᱜᱼᱟ ᱟᱫᱚ ᱪᱤᱠᱟᱹᱭᱟᱢ ᱚᱱᱠᱟ ᱠᱟᱛᱮᱜᱮ ᱱᱚᱸᱰᱮᱱᱠᱚ ᱢᱟᱹᱱᱢᱤᱫᱚ ᱵᱟᱧᱪᱟᱣ ᱢᱮᱱᱟᱜ ᱠᱚᱣᱟ ᱠᱤᱪᱷᱩ ᱠᱤᱪᱷᱩ ᱴᱚᱴᱷᱟᱨᱮ ᱵᱚᱨᱚ ᱵᱚᱨᱚ ᱦᱩᱲᱩᱦᱚᱸ ᱨᱚᱦᱚᱭᱮᱫ ᱜᱮᱭᱟᱠᱚ ᱢᱮᱱᱠᱷᱟᱱ ᱥᱮ ᱚᱱᱠᱟᱫᱚ ᱵᱟᱝ ᱦᱩᱭᱩᱜᱚᱜ ᱠᱟᱱᱟ ᱟᱨ ᱱᱚᱸᱰᱮᱫᱚ ᱫᱚᱨᱠᱟᱨᱚᱜ ᱠᱟᱱᱟ ᱞᱟᱹᱴᱩ ᱞᱟᱹᱴᱩ ᱠᱮᱱᱮᱞ ᱟᱨ ᱚᱱᱠᱟᱱᱟᱜ ᱡᱟᱦᱟᱸ ᱥᱚᱨᱠᱟᱨᱮ ᱯᱟᱱᱛᱷᱟᱭ ᱦᱟᱛᱟᱣ ᱠᱟᱫᱟ ᱡᱚᱞ ᱫᱷᱚᱨᱚ ᱡᱚᱞ ᱵᱷᱚᱨᱚ ᱯᱨᱚᱠᱚᱞᱯᱚ ᱚᱱᱟ ᱡᱩᱫᱤ ᱴᱷᱤᱠᱴᱷᱟᱠ ᱠᱚ ᱠᱟᱨᱡᱚᱠᱚᱨᱤ ᱦᱩᱭᱩᱜᱼᱟ ᱛᱟᱦᱚᱞᱮ ᱠᱷᱟᱱᱫᱚ ᱡᱟᱹᱱᱤᱡ ᱩᱱᱟᱹᱫᱚ ᱵᱟᱝ ᱚᱥᱩᱵᱤᱫᱷᱟᱜᱼᱟ ᱟᱨ ᱚᱱᱟ ᱥᱟᱶᱛᱮ ᱡᱟᱦᱟᱸ ᱠᱚᱠᱚ ᱱᱚᱸᱰᱮᱱ ᱠᱚᱠᱚ ᱟᱹᱪᱩ ᱪᱟᱞᱟᱣᱮᱫ ᱵᱚᱱᱟ ᱡᱟᱦᱟᱸᱭᱠᱚ ᱚᱱᱟᱠᱚ ᱯᱨᱚᱡᱮᱴᱠᱚ ᱤᱭᱟᱹᱭᱮᱫᱟ ᱨᱩᱯᱫᱟᱱᱠᱚ ᱮᱢᱟᱜ ᱠᱟᱱᱟ ᱥᱮ ᱠᱚ ᱠᱟᱹᱢᱤ ᱦᱚᱪᱚᱭᱮᱫᱟ ᱩᱱᱠᱩ ᱡᱩᱫᱤ ᱴᱷᱤᱠᱴᱷᱟᱠ ᱠᱚ ᱠᱟᱹᱢᱤᱭᱟ ᱛᱟᱦᱚᱞᱮ ᱠᱷᱟᱚᱫᱚ ᱱᱚᱸᱰᱮᱱᱟᱜ ᱠᱳᱱᱳ ᱚᱥᱩᱵᱤᱫᱷᱟ ᱵᱟᱝ ᱦᱩᱭᱩᱜᱼᱟ ᱢᱮᱱᱛᱤᱧ ᱢᱚᱱᱮᱭᱟ